ᱦᱮᱞᱳ ᱦᱮᱸ ᱥᱤᱡᱩᱣᱟ ᱠᱷᱚᱡ ᱤᱧ ᱢᱮᱱᱮᱜᱼᱟ ᱢᱟᱧ ᱪᱟᱞᱟᱜ ᱞᱟᱹᱜᱤᱫᱚᱜ ᱠᱟᱱᱟᱧ ᱛᱚ ᱱᱚᱣᱟ ᱠᱟᱜᱚᱡᱽ ᱠᱚ ᱥᱳᱭᱤ ᱥᱟᱯᱟᱴᱤ ᱵᱟᱹᱱᱩᱜ ᱛᱤᱧᱟᱹ ᱛᱚ ᱚᱱᱟᱜᱮ ᱛᱷᱚᱲᱟ ᱤᱧ ᱯᱷᱳᱱᱮᱜᱼᱟ ᱟᱨ ᱠᱟᱜᱚᱡᱽ ᱠᱚ ᱛᱷᱚᱲᱟ ᱡᱩᱛ ᱡᱟᱛ ᱠᱟᱹᱛᱤᱧ ᱯᱮ ᱵᱟᱠᱚ ᱥᱮᱱ ᱦᱚᱪᱚᱣᱟᱜ ᱠᱟᱱᱟ ᱵᱚᱰᱚᱨ ᱠᱷᱚᱱᱟᱜ ᱟᱨ ᱤᱧ ᱛᱚᱵᱮ ᱥᱮᱧ ᱪᱟᱞᱟᱜᱼᱟ ᱵᱟᱠᱷᱟᱱ ᱫᱚ ᱵᱟᱭ ᱡᱩᱛᱩᱜ ᱠᱟᱱ ᱛᱤᱧᱟᱹ ᱵᱟᱠᱚ ᱪᱟᱞᱟᱣ ᱚᱪᱚᱣᱟᱜ ᱠᱟᱱᱟ ᱠᱟᱜᱚᱡᱽ ᱠᱚ ᱡᱩᱛ ᱠᱟᱹᱛᱤᱧ ᱛᱮ ᱚᱱᱟ ᱞᱟᱹᱜᱤᱫ ᱜᱮ ᱦᱮᱞᱳ ᱯᱷᱳᱱ ᱞᱮᱜᱼᱟ ᱤᱧ ᱜᱟᱞᱢᱟᱨᱟᱣ ᱞᱟᱹᱜᱤᱫ ᱜᱮ ᱚᱱᱟᱛᱮᱧ ᱢᱮᱱᱫᱟ ᱡᱮ ᱦᱟᱯᱮᱧ ᱯᱷᱳᱱ ᱟᱠᱚ ᱞᱟᱹᱜᱤᱫ ᱵᱟᱠᱚ ᱯᱟᱨᱚᱢ ᱦᱚᱪᱚᱣᱟᱜ ᱠᱟᱱᱟ ᱵᱚᱰᱚᱨ ᱨᱮ ᱚᱱᱟᱛᱮᱧ ᱟᱯᱮᱧ ᱯᱷᱳᱱ ᱟᱯᱮ ᱠᱟᱱᱟ ᱛᱚ ᱢᱟ ᱚᱱᱠᱟᱜᱮ ᱛᱷᱚᱲᱟ ᱡᱩᱛ ᱡᱟᱛ ᱠᱟᱹᱛᱤᱧ ᱯᱮ ᱠᱟᱜᱚᱡᱽ ᱠᱚ ᱵᱟᱠᱷᱟᱡ ᱪᱮᱠᱟᱛᱤᱧ ᱪᱟᱞᱟᱜᱼᱟ ᱵᱟᱠᱚ ᱯᱟᱨᱚᱢ ᱦᱚᱪᱚᱣᱟᱜ ᱠᱟᱱᱟ ᱡᱩᱛ ᱡᱩᱛ ᱠᱟᱹᱛᱤᱧ ᱯᱮ ᱴᱷᱤᱠ ᱴᱷᱟᱠ ᱠᱟᱹᱛᱤᱧ ᱯᱮ ᱛᱚᱵᱮᱥᱤᱧ ᱪᱟᱞᱟᱜᱼᱟ ᱵᱟᱠᱷᱟᱱ ᱫᱚ ᱡᱟᱨᱩᱨᱤ ᱠᱟᱢ ᱦᱮᱱᱟᱜ ᱛᱤᱧᱟᱹ ᱟᱨ ᱵᱟᱠᱷᱟᱱ ᱠᱟᱢ ᱵᱟᱭ ᱵᱟᱱᱟᱜ ᱠᱟᱱ ᱛᱤᱧᱟᱹ ᱵᱟᱹᱧ ᱪᱟᱞᱟᱜ ᱠᱟᱱ ᱠᱷᱟᱡ ᱫᱚ ᱦᱮᱞᱳ ᱞᱟᱹᱭᱟᱯᱮ ᱠᱟᱹᱱᱤᱧ ᱡᱩᱛ ᱡᱟᱛ ᱠᱟᱹᱛᱤᱧ ᱯᱮ ᱟᱨᱤᱧ ᱚᱱᱟᱛᱤᱧ ᱦᱮᱡ ᱯᱮᱭᱟ ᱯᱷᱳᱱ ᱟᱠᱟᱫ ᱯᱮᱭᱟ ᱟᱨ ᱴᱷᱤᱠ ᱴᱷᱟᱠ ᱠᱟᱹᱛᱤᱧ ᱯᱮ ᱟᱨᱤᱧ ᱪᱟᱞᱟᱜᱼᱟ ᱴᱷᱤᱠᱟᱹ ᱤᱧ ᱦᱚᱸ